ᱡᱚᱦᱟᱨ ᱜᱮ ᱤᱧ ᱡᱤᱛᱩ ᱢᱟᱨᱰᱤ ᱤᱧ ᱢᱤᱫᱴᱟᱱ ᱚᱱ ᱯᱮᱞᱟᱥ ᱢᱳᱵᱟᱭᱤᱞ ᱡᱟᱦᱟᱸᱧ ᱚᱰᱟᱨ ᱞᱮᱫᱟ ᱚᱱᱞᱟᱭᱤᱱ ᱯᱮᱢᱮᱱᱴ ᱛᱮ ᱛᱚ ᱚᱱᱟ ᱢᱳᱵᱟᱭᱤᱞ ᱱᱤᱛ ᱫᱷᱟᱹᱵᱤᱪ ᱛᱮᱸᱦᱚ ᱵᱟᱹᱧ ᱧᱟᱢᱟᱠᱟᱫᱼᱟ ᱛᱚ ᱪᱤᱠᱟᱹᱧ ᱧᱟᱢᱟ ᱥᱮ ᱡᱩᱫᱤ ᱵᱟᱯᱮ ᱮᱢ ᱫᱟᱲᱮᱭᱟᱹᱧ ᱠᱷᱟᱱ ᱛᱚᱵᱮ ᱤᱧᱟᱹᱜ ᱢᱟᱱᱤ ᱪᱤᱠᱟᱹᱧ ᱥᱮ ᱤᱧᱟᱹᱜ ᱠᱟᱹᱣᱰᱤᱧ ᱨᱩᱣᱟᱹᱲᱟ ᱚᱱᱟ ᱞᱟᱹᱜᱤᱫ ᱛᱮ ᱤᱧ ᱯᱷᱳᱱ ᱟᱠᱟᱫᱟ ᱪᱤᱠᱟᱹᱧ ᱨᱩᱣᱟᱹᱲ ᱫᱟᱲᱮᱭᱟᱜᱼᱟ ᱚᱱᱟ ᱯᱮ ᱵᱟᱰᱟᱭ ᱦᱚᱪᱚ ᱞᱮᱧ ᱠᱷᱟᱱ ᱟᱹᱰᱤ ᱱᱟᱯᱟᱭ ᱦᱩᱭ ᱠᱚᱜᱼᱟ